ᱟᱫᱚ ᱱᱚᱜᱼᱚᱭ ᱥᱟᱺᱜᱤᱧ ᱯᱟᱭᱨᱟᱜ ᱡᱷᱟᱹᱞ ᱯᱟᱭᱨᱟᱜ ᱞᱟᱹᱜᱤᱫ ᱛᱮᱫᱚ ᱡᱷᱟᱹᱞ ᱯᱟᱭᱨᱟᱜ ᱞᱟᱹᱜᱤᱫ ᱛᱮᱫᱚ ᱪᱮᱫ ᱞᱮᱠᱟ ᱛᱮᱢ ᱯᱟᱨᱚᱢᱚᱜᱼᱟ ᱯᱟᱨᱚᱢᱚᱜ ᱦᱩᱭᱩᱜᱼᱟ ᱵᱟᱱᱟᱨ ᱛᱮᱜᱮ ᱞᱟᱲᱟᱣ ᱢᱮ ᱵᱟᱱᱟᱨ ᱛᱤᱜᱤ ᱞᱟᱲᱟᱣ ᱢᱮ ᱵᱟᱱᱟᱨ ᱡᱟᱸᱜᱟ ᱜᱮ ᱞᱟᱲᱟᱣ ᱢᱮ ᱥᱟᱺᱜᱤᱧ ᱮᱢ ᱯᱟᱭᱨᱟᱜᱼᱟ ᱟᱨ ᱥᱟᱺᱜᱤᱧᱮᱢ ᱯᱟᱭᱨᱟ ᱯᱟᱨᱚᱢ ᱫᱟᱲᱮᱭᱟᱜᱼᱟ ᱟᱨ ᱥᱟᱺᱜᱤᱧ ᱯᱟᱭᱨᱟᱜ ᱞᱟᱹᱜᱤᱫ ᱛᱮᱫᱚ ᱫᱟᱠᱟ ᱫᱚ ᱫᱟᱠᱟ ᱡᱚᱢ ᱠᱟᱛᱮᱫ ᱫᱚ ᱵᱟᱭ ᱵᱟᱢ ᱯᱟᱭᱨᱟ ᱫᱟᱲᱮᱭᱟᱜᱼᱟ ᱛᱚ ᱚᱱᱟ ᱦᱟᱹᱞᱠᱟᱹ ᱞᱮᱠᱟᱱ ᱡᱤᱱᱤᱥ ᱡᱚᱢ ᱢᱮ ᱠᱟᱭᱨᱟ ᱠᱚ ᱠᱟᱭᱨᱟ ᱠᱚ ᱡᱚᱢ ᱠᱟᱛᱮᱢ ᱯᱟᱭᱨᱟ ᱫᱟᱲᱮᱭᱟᱜᱼᱟ ᱟᱨ ᱚᱱᱠᱟ ᱜᱮ ᱠᱷᱟᱹᱡᱟᱹᱲᱤ ᱠᱚ ᱡᱚᱢ ᱠᱟᱛᱮᱢ ᱯᱟᱭᱨᱟ ᱫᱟᱲᱮᱭᱟᱜᱼᱟ ᱦᱟᱹᱞᱠᱟᱹ ᱞᱮᱠᱟᱱ ᱡᱤᱱᱤᱥ ᱡᱚᱢ ᱠᱟᱛᱮᱜᱮᱢ ᱯᱟᱭᱨᱟ ᱫᱟᱲᱮᱭᱟᱜᱼᱟ ᱟᱨ ᱱᱚᱣᱟ ᱫᱟᱠᱟ ᱡᱚᱢ ᱠᱟᱛᱮᱫ ᱫᱚ ᱵᱟᱢ ᱯᱟᱭᱨᱟ ᱡᱷᱟᱹᱞ ᱞᱮᱠᱷᱟᱱ ᱵᱟᱢ ᱯᱟᱨᱚᱢ ᱫᱟᱲᱮᱭᱟᱜᱼᱟ ᱥᱮ ᱥᱟᱺᱜᱤᱧ ᱜᱮᱭᱟ ᱟᱦᱟᱨ ᱦᱚᱸ ᱟᱦᱟᱨ ᱥᱟᱺᱜᱤᱧ ᱜᱮᱭᱟ ᱵᱟᱱᱟᱨ ᱛᱤᱜᱮ ᱞᱟᱲᱟᱣ ᱢᱮ ᱦᱟᱱᱟ ᱢᱤᱫ ᱫᱷᱟᱣ ᱛᱤ ᱠᱷᱟᱱ ᱱᱟᱣᱟ ᱢᱤᱫ ᱫᱷᱟᱣ ᱛᱤ ᱞᱟᱲᱟᱣᱢᱮ ᱦᱟᱱᱟ ᱡᱟᱸᱜᱟ ᱢᱤᱫ ᱫᱷᱟᱣ ᱞᱟᱲᱟᱣ ᱠᱷᱟᱱ ᱱᱟᱣᱟ ᱡᱟᱸᱜᱟ ᱢᱤᱫ ᱫᱷᱟᱣ ᱞᱟᱲᱟᱣ ᱢᱮ ᱵᱟᱠᱷᱟᱱ ᱫᱚ ᱵᱚᱦᱚᱜ ᱫᱚ ᱛᱟᱢ ᱪᱮᱛᱟᱱ ᱠᱟᱜ ᱢᱮ ᱵᱟᱠᱷᱟᱱ ᱫᱚ ᱵᱟᱢ ᱯᱟᱭᱨᱟ ᱫᱟᱲᱮᱭᱟᱜᱼᱟ ᱵᱚᱦᱚᱜ ᱡᱩᱫᱤᱢ ᱰᱩᱵᱩᱡ ᱠᱮᱫ ᱠᱷᱟᱱ ᱫᱚ ᱟᱫᱚ ᱵᱟᱢ ᱯᱟᱭᱨᱟ ᱯᱟᱨᱚᱢ ᱯᱟᱨᱚᱢ ᱫᱟᱲᱮᱭᱟᱜᱼᱟ ᱵᱟᱢ ᱯᱟᱭᱨᱟ ᱯᱟᱨᱚᱢ ᱫᱟᱲᱮᱭᱟᱜᱼᱟ ᱮᱱᱛᱮᱫ ᱞᱟᱸᱜᱟᱜᱼᱟ ᱥᱮᱢ ᱛᱟᱭᱚᱢ ᱢᱟ ᱛᱟᱢ ᱵᱚᱦᱚᱜ ᱵᱚᱦᱚᱜ ᱩᱱᱩᱢ ᱰᱩᱵᱩᱡ ᱞᱮᱠᱷᱟᱱ ᱫᱚ ᱟᱫᱚ ᱡᱷᱟᱹᱞ ᱯᱟᱭᱨᱟᱜ ᱞᱟᱹᱜᱤᱫ ᱛᱮᱫᱚ ᱚᱱᱮ ᱦᱟᱹᱞᱠᱟᱹ ᱫᱷᱟᱨᱟ ᱡᱤᱱᱤᱥ ᱜᱮ ᱡᱚᱢ ᱦᱩᱭᱩᱜᱼᱟ ᱮᱱᱠᱷᱟᱱᱮᱢ ᱯᱟᱭᱨᱟ ᱫᱟᱲᱮᱭᱟᱜᱼᱟ ᱵᱟᱝᱠᱷᱟᱱ ᱫᱚ ᱵᱟᱢ ᱯᱟᱭᱨᱟᱣ ᱫᱟᱲᱮᱭᱟᱜᱼᱟ ᱟᱫᱚ ᱱᱚᱣᱟ ᱟᱵᱚ ᱫᱚ ᱡᱷᱟᱹᱞ ᱯᱟᱭᱨᱟᱜ ᱫᱚ ᱚᱱᱮ ᱢᱟᱲᱟᱝ ᱠᱷᱚᱱᱟᱜ ᱜᱮ ᱯᱨᱮᱠᱴᱤᱥ ᱜᱮ ᱛᱟᱦᱮᱱ ᱢᱟ ᱟᱢ ᱢᱟᱲᱟᱝ ᱠᱷᱚᱱᱮᱢ ᱯᱨᱮᱠᱴᱤᱥ ᱠᱟᱜ ᱠᱷᱟᱱᱮᱢ ᱯᱟᱭᱨᱟ ᱫᱟᱲᱮᱭᱟᱜ ᱜᱮᱭᱟ ᱵᱟᱝᱠᱷᱟᱱ ᱫᱚ ᱵᱟᱢ ᱯᱟᱭᱨᱟ ᱫᱟᱲᱮᱭᱟᱜᱼᱟ ᱵᱟᱠᱷᱟᱱ ᱫᱚ ᱞᱟᱸᱜᱟᱜ ᱟᱢ ᱟᱛᱨᱟ ᱦᱚᱨ ᱨᱮᱢ ᱞᱟᱸᱜᱟᱜᱼᱟ ᱪᱮᱫ ᱞᱮᱠᱟ ᱨᱮᱢ ᱚᱰᱚᱠᱚᱜᱼᱟ ᱵᱟᱠᱷᱟᱱ ᱢᱟ ᱚᱱᱠᱟ ᱢᱟᱢ ᱰᱩᱵᱩᱡ ᱩᱛᱟᱹᱨᱚᱜ ᱜᱮᱭᱟ ᱚᱱᱟ ᱢᱟᱲᱟᱝ ᱠᱷᱚᱱᱟᱜ ᱚᱱᱟ ᱜᱤᱫᱽᱨᱟᱹ ᱠᱷᱚᱱ ᱜᱮ ᱚᱱᱟ ᱫᱚ ᱯᱟᱭᱨᱟᱜ ᱫᱚ ᱯᱨᱮᱠᱴᱤᱥ ᱜᱮ ᱫᱚᱨᱠᱟᱨᱚᱜ ᱠᱟᱱᱟ ᱵᱟᱠᱷᱟᱱ ᱫᱚ ᱵᱟᱢ ᱤᱭᱟᱹᱭᱟ ᱦᱚᱲᱢᱚ ᱦᱚᱸ ᱛᱟᱢ ᱯᱷᱨᱮᱥ ᱛᱟᱦᱮᱱᱟ ᱦᱚᱲᱢᱚ ᱦᱚᱸ ᱦᱟᱹᱞᱠᱟᱹ ᱛᱟᱦᱮᱱ ᱛᱟᱢᱟ ᱟᱨ ᱟᱢᱟᱜ ᱵᱚᱰᱤ ᱦᱚᱸᱛᱟᱢ ᱱᱟᱯᱟᱭ ᱜᱮ ᱛᱟᱦᱮᱱᱟ ᱱᱚᱣᱟᱢᱟ ᱤᱭᱟᱹ ᱠᱟᱱᱟ ᱥᱮ ᱵᱮᱭᱟᱢ ᱞᱮᱠᱟᱱ ᱡᱤᱱᱤᱥ ᱠᱟᱱᱟ ᱵᱮᱭᱟᱢ ᱞᱮᱠᱟᱱ ᱡᱤᱱᱤᱥ ᱠᱟᱱᱟ ᱵᱮᱥᱮᱢ ᱯᱟᱭᱨᱟ ᱫᱟᱲᱮᱭᱟᱜᱼᱟ ᱟᱨ ᱚᱱᱠᱟ ᱢᱟᱲᱟᱝ ᱠᱷᱚᱱᱟᱜ ᱵᱟᱢ ᱯᱟᱭᱨᱟ ᱪᱮᱫ ᱠᱚᱜ ᱠᱷᱟᱱ ᱫᱚ ᱵᱟᱢ ᱯᱟᱭᱨᱟ ᱫᱟᱲᱮᱭᱟᱜ ᱜᱮᱭᱟ ᱡᱷᱟᱹᱞ ᱫᱚ ᱵᱟᱢ ᱯᱟᱨᱚᱢ ᱫᱟᱲᱮᱭᱟᱜᱼᱟ ᱟᱛᱨᱟ ᱨᱮᱜᱮᱢ ᱰᱩᱵᱩᱡᱚᱜᱼᱟ ᱛᱟᱞᱟ ᱜᱟᱰᱟ ᱫᱟᱜ ᱨᱮᱢ ᱫᱚᱱ ᱠᱟᱜ ᱠᱷᱟᱱ ᱛᱟᱞᱟ ᱟᱦᱟᱨ ᱫᱟᱜ ᱨᱮᱢ ᱰᱩᱵᱩᱡᱚᱜᱼᱟ ᱟᱨ ᱚᱱᱟ ᱫᱟᱠᱟ ᱡᱚᱢ ᱠᱟᱛᱮᱫ ᱫᱚ ᱵᱟᱢ ᱯᱟᱭᱨᱟ ᱴᱷᱤᱠ ᱫᱟᱲᱮᱭᱟᱜᱼᱟ ᱚᱱᱟ ᱦᱟᱹᱞᱠᱟᱹ ᱡᱤᱱᱤᱥᱜᱮ ᱡᱚᱢ ᱠᱟᱛᱮᱫ ᱯᱟᱭᱨᱟᱜ ᱢᱮ ᱵᱟᱠᱷᱟᱱ ᱫᱚ ᱵᱟᱠᱷᱟᱱ ᱫᱚ ᱵᱟᱢ ᱯᱟᱨᱚᱢ ᱫᱟᱲᱮᱭᱟᱜᱼᱟ ᱚᱱᱟ ᱡᱷᱟᱹᱞ ᱜᱟᱰᱟ ᱡᱷᱟᱹᱞ ᱟᱦᱟᱨ ᱠᱚᱨᱮ ᱫᱚ ᱚᱱᱠᱟ ᱚᱱᱟ ᱯᱟᱭᱨᱟ ᱦᱚᱸᱠᱚ ᱯᱟᱭᱨᱟ ᱦᱚᱸᱠᱚ ᱪᱮᱫᱚᱜᱼᱟ ᱱᱚᱝᱠᱟ ᱜᱟᱛᱮ ᱠᱚ ᱥᱟᱞᱟᱜ ᱜᱟᱛᱮ ᱠᱚ ᱥᱟᱞᱟᱜ ᱚᱱᱠᱟᱜᱮ ᱟᱫᱚ ᱜᱤᱫᱽᱨᱟᱹ ᱠᱷᱚᱱᱟᱜ ᱚᱱᱠᱟᱜᱮ ᱪᱮᱫ ᱠᱚᱜ ᱠᱷᱟᱱ ᱫᱚᱢ ᱯᱟᱨᱚᱢ ᱫᱟᱲᱮᱭᱟᱜ ᱜᱮᱭᱟ ᱵᱟᱠᱷᱟᱱ ᱫᱚ ᱵᱟᱢ ᱯᱟᱨᱚᱢ ᱫᱟᱲᱮᱭᱟᱜᱼᱟ ᱯᱟᱭᱨᱟᱜ ᱦᱚᱸ ᱯᱟᱭᱨᱟᱜ ᱦᱚᱸ ᱟᱫᱚ ᱚᱱᱟ ᱦᱟᱹᱞᱠᱟᱹ ᱞᱮᱠᱟᱱ ᱡᱤᱱᱤᱥ ᱜᱮ ᱡᱚᱢ ᱠᱟᱛᱮᱫ ᱜᱮᱢ ᱯᱟᱭᱨᱟ ᱫᱟᱲᱮᱭᱟᱜᱼᱟ ᱵᱟᱠᱷᱟᱱ ᱵᱟᱢ ᱯᱟᱭᱨᱟ ᱫᱟᱲᱮᱭᱟᱜᱼᱟ